ᱦᱮᱞᱳ ᱦᱮᱸ ᱦᱮᱸ ᱦᱮᱸ ᱤᱧ ᱫᱚ ᱟᱹᱛᱩ ᱨᱮᱱ ᱢᱩᱨᱩᱵᱽᱵᱤ ᱠᱟᱹᱱᱟᱹᱧ ᱪᱮᱫ ᱮᱢ ᱞᱟᱹᱭᱮᱫ ᱛᱟᱦᱮᱸᱫ ᱚ ᱦᱮᱸ ᱦᱚᱨᱚᱜ ᱵᱟᱸᱫᱮ ᱫᱚ ᱢᱮᱱᱟᱜᱼᱟ ᱱᱟᱯᱟᱭ ᱱᱟᱯᱟᱭ ᱜᱮ ᱥᱚᱨᱦᱟᱭ ᱠᱚᱨᱮᱫ ᱥᱟᱞᱮ ᱥᱟᱞᱮ ᱡᱚᱛᱚ ᱠᱚ ᱵᱟᱸᱫᱮᱭᱟ ᱥᱚᱦᱨᱟᱭ ᱨᱮᱦᱚᱸ ᱟᱨ ᱵᱟᱯᱞᱟ ᱠᱚᱨᱮ ᱦᱚᱸ ᱵᱟᱦᱟ ᱠᱚᱨᱮᱜ ᱦᱚᱸ ᱵᱟᱦᱟ ᱨᱮᱫᱚ ᱥᱟᱫᱟ ᱞᱩᱜᱽᱲᱤᱡ ᱠᱚ ᱵᱟᱸᱫᱮᱭᱟ ᱟᱨ ᱟᱞᱛᱟᱯᱟᱹᱲ ᱟᱨ ᱵᱟᱯᱞᱟ ᱨᱮᱫᱚ ᱥᱟᱥᱟᱝ ᱥᱟᱹᱲᱤ ᱟᱨ ᱥᱚᱨᱦᱟᱭ ᱨᱮᱫᱚ ᱵᱚᱸᱜᱟᱼᱵᱩᱨᱩ ᱞᱮᱱᱠᱷᱟᱱ ᱟᱞᱛᱟᱯᱟᱹᱲ ᱜᱟᱵᱟᱣ ᱠᱟᱛᱮᱫ ᱠᱚ ᱨᱚᱦᱚᱲ ᱠᱟᱜᱼᱟ ᱟᱨ ᱡᱟᱶᱟᱭ ᱠᱚᱦᱚᱸ ᱫᱷᱩᱛᱤ ᱥᱟᱥᱟᱝ ᱫᱷᱩᱛᱤ ᱜᱟᱵᱟᱣ ᱠᱟᱛᱮᱫ ᱱᱤᱭᱟᱹ ᱠᱚ ᱟᱨ ᱫᱚᱝ ᱮᱱᱮᱡ ᱠᱚ ᱫᱚ ᱠᱩᱲᱤ ᱜᱤᱫᱽᱨᱟᱹ ᱫᱚ ᱥᱟᱹᱲᱤ ᱠᱚ ᱯᱟᱹᱧᱪᱤ ᱥᱟᱹᱲᱤ ᱦᱚᱸᱠᱚ ᱵᱟᱸᱫᱮᱭᱮᱫᱟ ᱪᱷᱟᱯᱟ ᱥᱟᱹᱲᱤ ᱦᱚᱸᱠᱚ ᱵᱟᱸᱫᱮᱭᱮᱫᱟ ᱱᱚᱝᱠᱟ ᱢᱮᱱᱟᱜᱼᱟ ᱚ ᱦᱮᱸ ᱢᱮᱱᱟᱜ ᱠᱟᱫᱟ ᱡᱟᱦᱟᱸ ᱠᱚᱨᱮᱫ ᱤᱭᱟᱹ ᱠᱚᱨᱮᱫ ᱵᱟᱸᱫᱮᱭᱟᱠᱚ ᱟᱨ ᱮᱢᱱᱤ ᱠᱚᱨᱮ ᱦᱚᱸ ᱚᱱᱠᱟ ᱤᱭᱟᱹ ᱠᱩᱲᱤ ᱜᱤᱫᱽᱨᱟᱹ ᱠᱚᱫᱚ ᱠᱚ ᱵᱟᱸᱫᱮ ᱜᱮᱭᱟ ᱪᱷᱟᱯᱟ ᱟᱜ ᱦᱚᱸ ᱟᱨ ᱤᱭᱟᱹ ᱠᱚᱫᱚ ᱵᱟᱝ ᱟᱨ ᱵᱟᱹᱦᱩᱲᱤᱭᱟᱹ ᱠᱚᱫᱚ ᱠᱚ ᱵᱟᱸᱫᱮᱭᱟ ᱚᱱᱠᱟ ᱟᱨ ᱥᱟᱫᱟ ᱟᱞᱛᱟᱯᱟᱹᱲ ᱥᱟᱹᱲᱤ ᱤᱱᱟᱹ ᱯᱚᱨ ᱟᱫᱚ ᱛᱟᱦᱞᱮ ᱚᱱᱟ ᱠᱚ ᱦᱮᱸ ᱛᱚ ᱵᱟᱲᱟᱭ ᱠᱟᱛᱮᱫ ᱜᱮ ᱵᱷᱟᱜᱮᱭᱟ ᱵᱟᱢ ᱵᱟᱲᱟᱭ ᱞᱮᱠᱷᱟᱱ ᱫᱚ ᱦᱮᱸ ᱵᱟᱲᱟᱭ ᱠᱟᱛᱮᱫ ᱜᱮ ᱵᱷᱟᱜᱮᱭᱟ ᱚᱱᱟ ᱫᱚ ᱵᱟᱠᱷᱟᱱ ᱢᱟᱢ ᱵᱟᱸᱫᱮ ᱠᱮᱫ ᱜᱮ ᱯᱚᱨᱮᱛᱮ ᱢᱮᱛᱟᱜ ᱢᱮᱭᱟᱭ ᱦᱮᱸ ᱵᱟᱝ ᱪᱟᱞᱟᱜᱼᱟ ᱟᱨᱚ ᱱᱚᱝᱠᱟᱱᱟᱜ ᱮᱢ ᱵᱟᱸᱫᱮ ᱠᱟᱫᱟ ᱥᱟᱱᱛᱟᱲ ᱨᱮᱱᱟᱜ ᱵᱟᱢ ᱵᱟᱲᱟᱭᱟ ᱦᱚᱨᱚᱜ ᱵᱟᱸᱫᱮ ᱪᱮᱫ ᱠᱟᱱᱟ ᱠᱩᱞᱤ ᱦᱚᱸᱠᱚ ᱠᱩᱞᱤ ᱜᱮᱭᱟ ᱞᱟᱹᱭ ᱦᱚᱸᱠᱚ ᱞᱟᱹᱭ ᱜᱮᱭᱟ ᱠᱚ ᱟᱹᱰᱤ ᱦᱚᱲ ᱦᱚᱸ ᱛᱚ ᱦᱮᱸ ᱛᱚ ᱠᱩᱞᱤ ᱡᱚᱝ ᱛᱚ ᱫᱚᱨᱠᱟᱨ ᱦᱚᱸ ᱠᱟᱱᱟ ᱵᱟᱢ ᱠᱩᱞᱤ ᱞᱮᱠᱷᱟᱱ ᱪᱤᱠᱟᱹ ᱛᱮᱢ ᱵᱟᱲᱟᱭᱟ ᱦᱮᱸ ᱦᱮᱸ ᱚ ᱚᱱᱮ ᱟᱞᱛᱟᱯᱟᱹᱲ ᱵᱟᱦᱟ ᱠᱚᱨᱮᱫ ᱫᱚ ᱵᱟᱵᱟ ᱦᱚᱲ ᱛᱟᱠᱚ ᱫᱚ ᱥᱟᱫᱟ ᱫᱷᱩᱛᱤ ᱟᱨ ᱜᱮᱸᱡᱤ ᱟᱨ ᱥᱚᱦᱨᱟᱭ ᱨᱮᱫᱚᱞᱮ ᱵᱚᱸᱜᱟᱼᱵᱩᱨᱩ ᱞᱮᱱᱠᱷᱟᱱ ᱫᱚ ᱥᱟᱥᱟᱝ ᱟᱜ ᱥᱟᱥᱟᱝ ᱜᱟᱵᱟ ᱟᱞᱛᱟᱯᱟᱹᱲ ᱟᱨ ᱡᱟᱶᱟᱭ ᱠᱚᱲᱟ ᱫᱷᱩᱛᱤ ᱥᱟᱥᱟᱝ ᱫᱷᱩᱛᱤ ᱟᱨ ᱤᱭᱟᱹ ᱠᱚᱨᱮᱫ ᱫᱚ ᱫᱚᱝ ᱮᱱᱮᱡ ᱨᱮᱫᱚ ᱵᱟᱯ ᱤᱭᱟᱹ ᱠᱚᱨᱮᱫ ᱜᱮ ᱟᱨ ᱡᱚᱠᱷᱚᱱ ᱵᱟᱹᱦᱩ ᱡᱟᱶᱟᱭ ᱫᱟᱨᱟᱢ ᱦᱩᱭᱩᱜᱼᱟ ᱩᱱ ᱫᱚ ᱥᱟᱫᱟ ᱜᱮᱸᱫᱟᱜ ᱤᱭᱟᱹ ᱟᱨ ᱥᱟᱫᱟ ᱜᱮᱸᱫᱟᱜ ᱛᱮᱜᱮ ᱵᱟᱸᱫᱮ ᱟᱹᱜᱩᱭᱮᱭᱟᱢ ᱟᱨ ᱤᱭᱟᱹ ᱯᱟᱹᱲᱪᱷᱟᱹ ᱠᱟᱛᱮᱢ ᱠᱷᱟᱹᱲᱮᱭᱟ ᱚᱱᱟ ᱥᱟᱫᱟᱱᱟᱜ ᱠᱚ ᱵᱟᱸᱫᱮ ᱠᱟᱛᱮ ᱚᱱᱠᱟ ᱠᱟᱛᱮᱫ ᱜᱮ ᱚ ᱚᱻ ᱦᱮᱸ ᱟᱪᱪᱷᱟ ᱛᱟᱦᱞᱮ ᱦᱮᱸ ᱚᱱᱟ ᱤᱭᱟᱹᱜᱮ